ᱱᱚᱣᱟ ᱫᱚ ᱮᱢᱱᱤ ᱛᱮᱜᱮ ᱰᱤᱡᱤᱴᱟᱹᱞ ᱡᱟᱢᱟᱱᱟ ᱟᱠᱟᱱᱟ ᱱᱟᱦᱟᱜ ᱫᱚ ᱟᱨ ᱱᱮᱴ ᱨᱮᱱᱟᱜ ᱥᱮ ᱱᱮᱴᱣᱟᱹᱨᱠ ᱨᱮᱱᱟᱜ ᱱᱤᱛᱚᱜ ᱱᱩᱱᱟᱹᱜ ᱜᱮ ᱫᱚᱨᱠᱟᱨ ᱱᱮᱴᱣᱟᱹᱨᱠ ᱵᱟᱝ ᱠᱷᱟᱱ ᱢᱟᱹᱱᱢᱤᱭᱟᱜ ᱵᱟᱧᱪᱟᱜ ᱦᱚᱸ ᱥᱚᱢᱟᱥᱭᱟ ᱟᱠᱟᱱᱟ ᱚᱱᱟᱛᱮ ᱱᱮᱴᱣᱟᱹᱨᱠ ᱫᱚ ᱮᱠᱫᱚᱢ ᱮᱵᱮᱞᱮᱵᱮᱞ ᱛᱟᱦᱮᱸ ᱫᱚᱨᱠᱟᱨ ᱱᱮᱴᱣᱟᱹᱨᱠ ᱵᱟᱝ ᱠᱷᱟᱱ ᱱᱤᱛᱚᱜ ᱢᱤᱫ ᱴᱮᱱ ᱢᱟᱹᱱᱢᱤ ᱡᱤᱣᱮᱫ ᱛᱟᱦᱮᱱ ᱢᱩᱥᱠᱤᱞ ᱟᱠᱟᱱᱟ ᱱᱮᱴᱣᱟᱹᱨᱠ ᱱᱤᱛᱚᱜ ᱟᱵᱚ ᱱᱩᱱᱟᱹᱜ ᱢᱤᱫᱴᱮᱱ ᱜᱚᱲᱚᱭ ᱮᱢ ᱠᱟᱵᱚᱱᱟ ᱱᱮᱴᱣᱟᱹᱨᱠ ᱦᱚᱛᱮᱛᱮ ᱥᱟ ᱜᱤᱧ ᱥᱟ ᱜᱤᱧ ᱨᱮᱭᱟᱜ ᱡᱤᱱᱤᱥ ᱦᱚᱸ ᱟᱵᱚ ᱟᱵᱚᱣᱟᱜ ᱛᱤᱨᱮ ᱵᱚᱱ ᱧᱮᱞ ᱧᱟᱢ ᱫᱟᱲᱮᱭᱟᱜ ᱠᱟᱱᱟ ᱟᱨ ᱱᱮᱴᱣᱟᱹᱨᱠ ᱦᱚᱛᱮᱛᱮ ᱢᱤᱫ ᱦᱚᱲ ᱥᱟᱶ ᱥᱮ ᱟᱨ ᱢᱤᱫ ᱦᱚᱲ ᱥᱟᱶ ᱡᱮᱢᱚᱱ ᱨᱚᱯᱚᱲ ᱨᱚᱲ ᱨᱚᱯᱚᱲ ᱱᱚᱣᱟ ᱜᱟᱞᱢᱟᱨᱟᱣ ᱠᱚ ᱟᱵᱚ ᱵᱚᱱ ᱫᱟᱲᱮᱭᱟᱜ ᱠᱟᱱᱟ ᱥᱟ ᱜᱤᱧ ᱨᱮ ᱛᱟᱦᱮᱸ ᱠᱟᱛᱮ ᱦᱚᱸ ᱩᱱᱤ ᱦᱚᱲᱟᱜ ᱵᱩᱜᱤ ᱵᱟᱹᱲᱤᱡ ᱥᱟᱱᱟᱢᱟᱜ ᱵᱚᱱ ᱵᱩᱡᱽ ᱫᱟᱲᱮᱭᱟᱜ ᱠᱟᱱᱟ ᱤᱱᱟᱹᱜ ᱪᱷᱟᱰᱟ ᱠᱟᱛᱮ ᱛᱮᱦᱚᱸ ᱱᱮᱴᱣᱟᱹᱨᱠ ᱢᱟᱫᱷᱭᱚᱢ ᱛᱮ ᱱᱟᱱᱟ ᱦᱩᱱᱟᱨ ᱚᱯᱷᱤᱥ ᱟᱫᱟᱞᱚᱛ ᱨᱮᱱᱟᱜ ᱠᱟᱹᱢᱤ ᱠᱚ ᱦᱩᱭᱩᱜ ᱠᱟᱱᱟ ᱚᱱᱟ ᱠᱚ ᱠᱟᱹᱢᱤ ᱠᱚ ᱵᱚᱱ ᱥᱚᱞᱦᱮ ᱫᱟᱲᱮᱭᱟᱜ ᱠᱟᱱᱟ ᱠᱟᱹᱢᱤ ᱫᱟᱲᱮᱭᱟᱜ ᱠᱟᱱᱟ ᱚᱲᱟᱜ ᱨᱮ ᱫᱩᱲᱩᱵ ᱠᱟᱛᱮᱜᱮ ᱱᱮᱴᱣᱟᱹᱨᱠ ᱢᱟᱫᱷᱭᱚᱢ ᱛᱮ ᱟᱵᱚ ᱵᱚᱱ ᱠᱟᱹᱢᱤ ᱫᱟᱲᱮᱭᱟᱜ ᱠᱟᱱᱟ ᱡᱮᱞᱮᱠᱟ ᱡᱮᱢᱚᱱ ᱧᱮᱞ ᱫᱟᱲᱮᱭᱟᱜᱼᱟ ᱵᱚᱱ ᱡᱮ ᱱᱮᱴᱣᱟᱹᱨᱠ ᱦᱚᱛᱮᱛᱮ ᱡᱟᱦᱟᱱᱟᱜ ᱯᱷᱚᱨᱟᱢ ᱯᱷᱤᱞᱟᱯ ᱦᱚᱸ ᱥᱟᱨᱵᱷᱟᱨ ᱴᱷᱤᱠ ᱴᱷᱟᱠ ᱦᱮᱡ ᱮᱱᱟ ᱟᱨ ᱢᱤᱫ ᱜᱷᱟᱹᱲᱤᱡ ᱛᱮ ᱟᱵᱚ ᱯᱷᱚᱨᱚᱢ ᱠᱚ ᱵᱚᱱ ᱯᱮᱨᱮᱡ ᱠᱮᱫᱼᱟ ᱛᱚ ᱱᱚᱝᱠᱟ ᱠᱟᱛᱮ ᱟᱵᱚ ᱱᱮᱴᱣᱟᱨᱠ ᱨᱮᱱᱟᱜ ᱵᱮᱵᱚᱦᱟᱨ ᱮᱫᱟ ᱵᱚᱱ ᱱᱮᱴᱣᱟᱨᱠ ᱟᱵᱚ ᱱᱩᱱᱟᱹᱜ ᱮ ᱥᱟᱦᱟᱡᱚᱭᱮᱫ ᱵᱚᱱᱟ ᱟᱨ ᱱᱮᱴᱣᱟᱹᱨᱠ ᱢᱟᱫᱷᱭᱚᱢ ᱛᱮ ᱜᱮ ᱦᱤᱛᱚᱜ ᱚᱲᱟᱜ ᱨᱮ ᱢᱟᱱᱮ ᱫᱩᱲᱩᱵ ᱠᱟᱛᱮ ᱱᱟᱱᱟ ᱦᱩᱱᱟᱹᱨ ᱡᱤᱱᱤᱥ ᱠᱚ ᱵᱚᱱ ᱧᱮᱞᱟᱢ ᱫᱟᱲᱮᱭᱟᱜ ᱠᱟᱱᱟ ᱩᱱᱟᱹᱜ ᱪᱷᱟᱲᱟ ᱠᱟᱛᱮ ᱨᱮᱦᱚᱸ ᱡᱮᱢᱚᱱ ᱱᱮᱴᱣᱟᱨᱠ ᱢᱟᱫᱷᱭᱚᱢ ᱛᱮ ᱥᱚᱯᱤᱝ ᱠᱚᱵᱚᱱ ᱠᱚᱨᱟᱣ ᱫᱟᱲᱮᱭᱟᱜ ᱠᱟᱱᱟ ᱡᱚᱢᱟᱜ ᱠᱚᱵᱚᱱ ᱟᱹᱜᱩ ᱫᱟᱲᱮᱭᱟᱜ ᱠᱟᱱᱟ ᱚᱲᱟᱜ ᱛᱮᱜᱮ ᱚᱲᱟᱜ ᱨᱮ ᱫᱩᱲᱩᱵ ᱠᱟᱛᱮ ᱱᱮᱴᱣᱟᱨᱠ ᱢᱟᱫᱷᱭᱚᱢ ᱛᱮ ᱱᱩᱱᱟᱹᱜ ᱠᱤᱪᱷᱩ ᱯᱚᱨᱤᱥᱮᱣᱟ ᱟᱵᱚ ᱵᱚᱱ ᱧᱟᱢᱮᱭᱟ ᱟᱨ ᱡᱷᱚᱛᱚ ᱠᱷᱚᱱ ᱢᱟᱨᱟᱝ ᱠᱟᱛᱷᱟ ᱫᱚ ᱦᱩᱭᱩᱜ ᱠᱟᱱᱟ ᱚᱯᱷᱤᱥ ᱟᱫᱟᱞᱚᱛ ᱨᱮᱱᱟᱜ ᱡᱟᱦᱟᱸ ᱠᱷᱟᱴᱟᱣ ᱟᱱᱟᱜ ᱠᱟᱹᱢᱤ ᱟᱹᱰᱤ ᱟᱞᱜᱟ ᱛᱮ ᱱᱚᱣᱟ ᱱᱮᱴᱣᱟᱨᱠ ᱢᱟᱫᱷᱭᱚᱢ ᱛᱮ ᱵᱚᱱ ᱥᱚᱞᱦᱮ ᱫᱟᱲᱮᱭᱟᱜ ᱠᱟᱱᱟ